ᱟᱞᱮ ᱴᱚᱴᱷᱟ ᱨᱮ ᱡᱟᱦᱟᱸ ᱡᱚᱢᱟᱜ ᱢᱮᱱᱟᱜᱼᱟ ᱡᱟᱦᱟᱸ ᱫᱚ ᱫᱤᱱᱟᱹᱢ ᱦᱤᱞᱳᱜ ᱜᱮ ᱵᱮᱱᱟᱣ ᱦᱩᱭᱩᱜᱼᱟ ᱚᱱᱟ ᱫᱚ ᱦᱩᱭᱩᱜ ᱠᱟᱱᱟ ᱡᱷᱤᱞᱟᱹᱯᱚ ᱡᱟᱦᱟᱸᱭ ᱥᱟᱸᱜᱷᱟᱨᱤᱭᱟᱹ ᱦᱚᱸ ᱠᱚ ᱴᱷᱤᱠᱟᱹ ᱫᱟᱲᱮᱭᱟᱜᱼᱟ ᱦᱮᱸ ᱟᱞᱮᱭᱟᱜ ᱵᱟᱡᱟᱨ ᱨᱮᱱ ᱱᱚᱝᱠᱟᱱ ᱟᱭᱢᱟ ᱡᱷᱤᱞᱟᱹᱯᱤ ᱨᱮᱱᱟᱜ ᱥᱴᱚᱞ ᱢᱮᱱᱟᱜᱼᱟ ᱠᱤᱨᱤᱧᱼᱟᱠᱷᱨᱤᱧ ᱢᱟ ᱫᱤᱱᱟᱹᱢ ᱦᱤᱞᱳᱜ ᱜᱮ ᱦᱩᱭᱩᱜ ᱠᱟᱱᱟ ᱟᱨ ᱟᱞᱮ ᱚᱲᱟᱜ ᱨᱮᱦᱚᱸ ᱞᱮ ᱵᱮᱱᱟᱣᱮᱫ ᱜᱮᱭᱟ